ᱡᱚᱦᱟᱨ ᱜᱮ ᱥᱟᱱᱟᱢ ᱠᱚᱧ ᱵᱟᱲᱟᱭ ᱚᱪᱚᱭᱮᱫ ᱵᱚᱱᱟ ᱡᱮ ᱤᱧᱫᱚ ᱱᱚᱝᱠᱟ ᱡᱟᱦᱟᱱᱟᱜ ᱯᱷᱨᱚᱢ ᱮᱯᱞᱟᱭ ᱨᱮᱦᱚᱸ ᱡᱟᱦᱟᱱᱟᱜ ᱜᱮ ᱯᱷᱨᱚᱢ ᱮᱯᱞᱟᱭ ᱠᱟᱹᱢᱤ ᱠᱚ ᱨᱮᱱᱟᱜ ᱦᱚᱸ ᱠᱤᱢᱵᱟ ᱡᱟᱦᱟᱱᱟᱜ ᱥᱩᱵᱤᱫᱟ ᱧᱟᱢ ᱞᱟᱹᱜᱤᱫ ᱥᱚᱨᱠᱟᱨ ᱠᱷᱚᱱ ᱡᱮᱧ ᱧᱟᱢᱟ ᱟᱥᱟ ᱠᱟᱛᱮᱫ ᱯᱷᱚᱨᱚᱢ ᱤᱧ ᱯᱷᱮᱞᱟᱯᱟ ᱪᱮᱫ ᱦᱚᱸ ᱵᱟᱹᱧ ᱧᱟᱢᱟ ᱡᱮ ᱯᱷᱚᱨᱚᱢ ᱯᱷᱤᱞᱟᱯᱟᱹᱧ ᱡᱮ ᱧᱟᱢ ᱞᱟᱹᱜᱤᱫ ᱛᱮ ᱚᱱᱟ ᱯᱷᱚᱨᱚᱢ ᱵᱟᱠᱚ ᱞᱟᱹᱭᱟ ᱵᱟᱠᱚ ᱯᱷᱤᱞᱟᱯᱟ ᱵᱟᱫ ᱜᱟᱹᱰᱤ ᱠᱟᱜᱼᱟ ᱠᱚ ᱡᱟᱦᱟᱱᱟᱜ ᱥᱚᱨᱠᱟᱨ ᱠᱷᱚᱱ ᱪᱟᱣᱞᱮ ᱠᱤᱢᱵᱟ ᱜᱩᱦᱩᱢ ᱠᱤᱢᱵᱟ ᱨᱮᱥᱚᱱ ᱠᱤᱢᱵᱟ ᱩᱱᱠᱩ ᱥᱤᱢ ᱠᱚᱠᱚ ᱮᱢᱟᱠᱚᱣᱟ ᱚᱱᱟᱠᱚ ᱛᱟᱨᱯᱚᱨ ᱡᱤᱭᱟᱹᱨ ᱡᱚᱛᱚ ᱜᱮ ᱢᱤᱫᱴᱮᱱ ᱦᱚᱸ ᱵᱟᱹᱧ ᱧᱟᱢᱟ ᱪᱮᱫᱟᱜ ᱥᱮ ᱚᱱᱟᱜᱮ ᱤᱧ ᱫᱚ ᱟᱹᱰᱤ ᱫᱩᱠᱷᱚ ᱨᱮᱱᱟᱜ ᱫᱩᱠᱷ ᱛᱤᱱᱟᱹᱜ ᱨᱮᱭᱟᱜ ᱟᱨ ᱡᱟᱦᱟᱱᱟᱜ ᱠᱟᱹᱢᱤ ᱦᱚᱸ ᱤᱧ ᱮᱯᱞᱟᱭᱟ ᱚᱱᱟ ᱦᱚᱸᱠᱚ ᱵᱟᱪᱷᱟᱣ ᱤᱧᱟᱹ ᱡᱮ ᱱᱩᱭ ᱫᱚ ᱵᱟᱭ ᱧᱟᱢᱟ ᱱᱩᱭ ᱫᱚ ᱵᱚᱭᱮᱥ ᱵᱟᱝ ᱦᱩᱭ ᱟᱠᱟᱱ ᱛᱟᱭᱟ ᱟᱨ ᱱᱩᱭ ᱫᱚᱭ ᱧᱟᱢᱟ ᱱᱚᱜᱼᱚ ᱱᱚᱝᱠᱟᱱ ᱵᱤᱥᱚᱭ ᱨᱮᱭᱟᱜ ᱠᱟᱛᱷᱟᱧ ᱫᱩᱠᱷ ᱨᱮᱭᱟᱜ ᱠᱟᱛᱷᱟᱧ ᱞᱟᱹᱭᱮᱫᱟ ᱪᱮᱫᱟᱜ ᱥᱮ ᱤᱧᱟᱹᱜ ᱡᱮ ᱱᱩᱱᱟᱹᱜ ᱜᱟᱱ ᱫᱩᱠᱠᱷᱚ ᱠᱚᱥᱴᱚ ᱡᱮ ᱤᱧ ᱢᱤᱫ ᱟᱛᱳᱨᱮᱱ ᱦᱚᱲ ᱢᱤᱫ ᱥᱚᱸᱜᱮ ᱛᱮᱠᱚ ᱧᱟᱢᱟ ᱦᱟᱱᱟ ᱠᱚ ᱧᱟᱢᱟ ᱱᱚᱣᱟ ᱠᱚ ᱧᱟᱢᱟ ᱛᱟᱨᱯᱚᱨᱮ ᱧᱟᱢᱟᱠᱚ ᱛᱤᱨᱯᱳᱞ ᱠᱚ ᱧᱟᱢᱟ ᱤᱧ ᱫᱚ ᱢᱤᱫᱴᱮᱱ ᱛᱤᱨᱯᱳᱞ ᱦᱚᱸ ᱵᱟᱹᱧ ᱧᱟᱢᱟ ᱡᱤᱭᱟᱹᱨ ᱦᱚᱸ ᱵᱟᱹᱧ ᱧᱟᱢᱟ ᱪᱮᱫ ᱦᱚᱸ ᱥᱚᱨᱠᱟᱨᱟᱜ ᱠᱳᱱᱳ ᱥᱩᱵᱤᱫᱷᱟ ᱪᱮᱫ ᱦᱚᱸ ᱵᱟᱹᱧ ᱧᱟᱢ ᱫᱟᱲᱮᱭᱟᱜᱼᱟ ᱪᱮᱫᱟᱜ ᱥᱮ ᱤᱧ ᱫᱚ ᱱᱩᱱᱟᱹᱜ ᱜᱟᱱ ᱫᱩᱠᱷ ᱟᱨ ᱠᱚᱥᱴᱚ ᱨᱮ ᱢᱤᱱᱟᱹᱧᱟ ᱤᱧ ᱫᱚ ᱱᱤᱛᱚᱜ ᱤᱧ ᱡᱟᱦᱟᱸᱭ ᱦᱟᱛ ᱠᱚ ᱢᱤᱞᱟᱹᱣ ᱞᱮᱠᱷᱟᱱ ᱥᱚᱨᱠᱟᱨ ᱡᱮᱱᱚ ᱱᱩᱭ ᱵᱟᱭ ᱧᱟᱢ ᱟᱠᱟᱫᱟ ᱛᱟᱦᱚᱞᱮ ᱟᱹᱰᱤ ᱨᱟᱹᱥᱠᱟᱹᱧ ᱵᱩᱡᱷᱟᱹᱣ ᱠᱮᱫᱟ ᱚᱱᱟ ᱜᱤᱧ ᱢᱮᱱ ᱮᱫᱟ ᱟᱵᱚ ᱱᱚᱣᱟ ᱥᱟᱱᱛᱟᱲ ᱥᱚᱢᱟᱡᱽ ᱨᱮ ᱛᱤᱱᱟᱹᱜ ᱰᱷᱮᱨ ᱡᱚᱛᱚ ᱦᱚᱲ ᱜᱮ ᱡᱚᱛᱚ ᱥᱟᱯᱚᱴᱼᱟᱹᱧ ᱯᱮ ᱡᱟᱛᱮᱧ ᱧᱟᱢ ᱛᱮ ᱨᱟᱹᱥᱠᱟᱹᱧ ᱵᱩᱡᱷᱟᱹᱣᱟ ᱱᱤᱭᱟᱹ ᱜᱮ ᱤᱧᱟᱹᱜ ᱠᱟᱛᱷᱟ ᱫᱚ ᱱᱚᱰᱮ ᱜᱤᱧ ᱪᱟᱵᱟᱭᱮᱫᱟ